ᱢᱟᱨᱮ ᱥᱮᱨᱮᱧ ᱟᱨ ᱱᱮᱛᱟᱨᱟᱜ ᱥᱮᱨᱮᱧ ᱢᱩᱫᱽ ᱞᱟᱹᱜᱤᱫ ᱫᱚ ᱱᱚᱣᱟ ᱠᱟᱱᱟ ᱡᱮ ᱢᱟᱨᱮ ᱥᱮᱨᱮᱧ ᱞᱮᱠᱟ ᱛᱮᱫᱚ ᱫᱚᱝ ᱥᱮᱨᱮᱧ ᱠᱚ ᱞᱟᱸᱜᱽᱲᱮ ᱥᱮᱨᱮᱧ ᱠᱚ ᱵᱟᱦᱟ ᱥᱮᱨᱮᱧ ᱠᱚ ᱚᱱᱟ ᱠᱚᱠᱚ ᱥᱮᱨᱮᱧ ᱛᱟᱦᱮᱱᱟ ᱟᱨ ᱱᱮᱛᱟᱨᱟᱜ ᱥᱮᱨᱮᱧ ᱫᱚ ᱱᱮᱛᱟᱨ ᱱᱟᱦᱟᱜ ᱡᱩᱜᱽ ᱨᱮᱱᱟᱜ ᱥᱮᱨᱮᱧ ᱫᱚ ᱠᱚᱲᱟᱼᱠᱩᱲᱤ ᱜᱤᱫᱽᱨᱟᱹ ᱠᱚ ᱞᱟᱹᱜᱤᱫ ᱩᱱᱠᱩ ᱫᱚ ᱰᱤᱡᱮ ᱰᱤᱥᱠᱳ ᱥᱮᱨᱮᱧ ᱠᱚ ᱥᱮᱨᱮᱧᱟ ᱢᱟᱨᱮ ᱥᱮᱨᱮᱧ ᱠᱚᱫᱚ ᱱᱮᱛᱟᱨ ᱫᱚ ᱦᱟᱲᱟᱢ ᱦᱚᱲ ᱠᱚᱠᱚ ᱦᱟᱲᱟᱢ ᱵᱩᱲᱦᱤ ᱜᱚᱲᱚᱢ ᱦᱟᱲᱟᱢ ᱜᱚᱲᱚᱢ ᱵᱩᱲᱦᱤ ᱠᱚ ᱩᱱᱠᱩ ᱠᱚᱠᱚ ᱥᱮᱨᱮᱧᱟ ᱢᱮᱱᱫᱚ ᱡᱟᱣ ᱥᱮᱫᱟᱭᱟᱜ ᱥᱮᱨᱮᱧ ᱠᱚᱫᱚ ᱢᱟᱨᱮ ᱥᱮᱨᱮᱧ ᱠᱚ ᱢᱮᱛᱟᱫᱼᱟ ᱚᱱᱟᱫᱚ ᱢᱟᱲᱟᱝ ᱥᱮᱫᱟᱭ ᱦᱟᱯᱲᱟᱢ ᱠᱚᱠᱚ ᱥᱮᱨᱮᱧᱟ ᱟᱨ ᱱᱮᱛᱟᱨ ᱫᱚ ᱰᱟᱺᱜᱩᱣᱟᱹ ᱠᱚᱲᱟᱼᱠᱩᱲᱤ ᱫᱚ ᱰᱤᱡᱮ ᱰᱤᱥᱠᱳ ᱥᱮᱨᱮᱧ ᱠᱚ ᱥᱮᱨᱮᱧᱮᱜᱼᱟ ᱚᱱᱟᱜᱮ ᱢᱟᱨᱮ ᱥᱮᱨᱮᱧ ᱟᱨ ᱱᱮᱛᱟᱨᱟᱜ ᱥᱮᱨᱮᱧ ᱢᱩᱫᱽ ᱵᱷᱮᱜᱮᱫ ᱫᱚ ᱚᱱᱟ ᱠᱚ ᱠᱟᱱ ᱜᱮᱭᱟ ᱧᱮᱞᱫᱚ ᱢᱟᱲᱟᱝ ᱫᱚ ᱵᱮᱥ ᱵᱮᱥ ᱡᱤᱭᱚᱱ ᱪᱚᱨᱤᱛ ᱠᱚᱨᱮᱱᱟᱜ ᱵᱮᱥ ᱵᱮᱥ ᱥᱮᱨᱮᱧ ᱛᱟᱦᱮᱫᱼᱟ ᱟᱨ ᱱᱤᱛ ᱫᱚ ᱰᱤᱡᱮ ᱰᱤᱥᱠᱳ ᱥᱮᱨᱮᱧ ᱛᱮᱜᱮ ᱠᱚ ᱥᱮᱨᱮᱧᱮᱜᱼᱟ ᱡᱟᱦᱟᱸ ᱛᱤᱱᱟᱹᱜ ᱱᱮᱛᱟᱨ ᱫᱚ ᱠᱩᱲᱤᱼᱠᱚᱲᱟ ᱜᱤᱫᱽᱨᱟᱹ ᱠᱚᱦᱚᱸ ᱡᱟᱦᱟᱸ ᱛᱤᱱᱟᱹᱜ ᱜᱮ ᱚᱱᱟ ᱥᱮᱨᱮᱧ ᱜᱮᱠᱚ ᱠᱩᱥᱤᱭᱟᱜᱼᱟ